ᱟᱵᱚ ᱩᱲᱤᱥᱥᱟ ᱯᱚᱱᱚᱛ ᱢᱚᱭᱩᱨᱵᱷᱚᱸᱡᱽ ᱡᱮᱞᱟ ᱨᱟᱭᱨᱚᱢᱯᱩᱨ ᱥᱚᱫᱚᱨ ᱢᱚᱦᱩᱠᱩᱢᱟᱨᱮ ᱥᱨᱤ ᱥᱨᱤ ᱥᱨᱤ ᱡᱚᱜᱚᱱᱱᱟᱛᱷ ᱢᱚᱱᱫᱤᱨ ᱢᱮᱱᱟᱜᱼᱟ ᱚᱱᱟ ᱡᱚᱜᱚᱱᱱᱟᱷ ᱢᱚᱱᱫᱤᱨ ᱨᱮ ᱟᱵᱚ ᱥᱟᱭ ᱯᱩᱲᱥᱤ ᱨᱮᱱ ᱟᱹᱛᱩ ᱴᱚᱞᱟ ᱥᱠᱩᱞ ᱯᱟᱲᱟᱨᱮᱱ ᱡᱚᱛᱚ ᱠᱚᱲᱟᱼᱠᱩᱲᱤ ᱜᱤᱫᱽᱴᱨᱟᱹ ᱠᱚ ᱫᱚᱨᱥᱚᱱ ᱞᱟᱹᱜᱤᱫ ᱚᱱᱟ ᱢᱚᱱᱫᱤᱨ ᱛᱮᱠᱚ ᱤᱫᱤ ᱠᱚᱣᱟ ᱟᱨ ᱚᱱᱟ ᱢᱚᱱᱫᱤᱨ ᱨᱮ ᱵᱳᱜᱽ ᱪᱚᱲᱦᱟᱣ ᱠᱟᱛᱮᱫ ᱟᱠᱚᱣᱟᱜ ᱟᱜᱟᱢ ᱨᱮᱱᱟᱜ ᱱᱟᱜᱟᱢ ᱵᱟᱲᱦᱟᱣ ᱞᱟᱹᱜᱤᱫ ᱚᱞᱚᱜ ᱯᱟᱲᱦᱟᱣ ᱨᱮ ᱵᱷᱚᱨᱛᱤ ᱦᱤᱡᱩᱜ ᱞᱟᱹᱜᱤᱫ ᱵᱚᱞᱚᱵᱷᱚᱫᱨᱚ ᱡᱚᱜᱚᱱᱱᱟᱛᱷ ᱥᱩᱵᱷᱚᱫᱨᱟ ᱴᱷᱮᱱ ᱱᱮᱦᱚᱨᱚᱜ ᱠᱟᱱᱟ ᱠᱚ ᱚᱱᱟ ᱥᱟᱶᱛᱮ ᱟᱞᱮ ᱨᱟᱭᱨᱚᱢᱯᱩᱨ ᱨᱮ ᱢᱮᱱᱟᱜ ᱢᱤᱫᱴᱟᱝ ᱜᱟᱨᱰᱮᱱ ᱵᱨᱤᱱᱫᱟᱵᱚᱱ ᱜᱟᱨᱰᱮᱱ ᱢᱮᱱᱛᱮ ᱠᱚ ᱢᱮᱛᱟᱜᱼᱟ ᱚᱱᱟ ᱜᱟᱨᱰᱮᱱ ᱨᱮ ᱟᱹᱭᱩᱵ ᱵᱮᱲᱟ ᱠᱤ ᱥᱮᱛᱟᱜ ᱵᱮᱲᱟ ᱱᱩᱠᱩ ᱜᱤᱫᱽᱨᱟᱹ ᱠᱚ ᱤᱫᱤ ᱠᱟᱛᱮᱫ ᱡᱚᱛᱚ ᱞᱮᱠᱟᱱᱟᱜ ᱡᱤᱱᱤᱥ ᱠᱚ ᱧᱮᱞ ᱦᱚᱪᱚ ᱠᱚᱣᱟ ᱡᱤᱱᱤᱥ ᱢᱮᱱᱠᱷᱟᱱ ᱫᱚ ᱦᱟᱹᱛᱤ ᱪᱮᱴᱨᱟ ᱵᱟᱱᱟ ᱠᱩᱞ ᱵᱮᱱᱟᱣ ᱟᱠᱟᱫ ᱠᱚ ᱫᱟᱨᱮ ᱥᱟᱠᱟᱢ ᱨᱮᱱ ᱩᱱᱠᱩ ᱠᱚ ᱧᱮᱞ ᱦᱚᱪᱚ ᱠᱚᱞᱟᱹᱜᱤᱫ ᱚᱱᱟ ᱡᱟᱭᱜᱟ ᱛᱮᱠᱚ ᱤᱫᱤ ᱠᱚᱣᱟ

ᱫᱟᱬᱟᱱ ᱞᱟᱹᱜᱤᱫ ᱟᱭᱢᱟ ᱟᱭᱢᱟ ᱫᱤᱥᱚᱢ ᱨᱮᱱ ᱦᱚᱸ ᱦᱮᱡ ᱠᱟᱛᱮᱫ ᱱᱚᱣᱟ ᱵᱨᱤᱱᱫᱟᱵᱚᱱ ᱜᱟᱨᱰᱮᱱ ᱨᱮ ᱫᱟᱬᱟ ᱵᱟᱬᱟ ᱠᱟᱛᱮᱫ ᱟᱠᱚᱣᱟᱜ ᱨᱟᱹᱥᱠᱟᱹ ᱢᱚᱦᱚᱞ ᱠᱚ ᱫᱟᱬᱟᱱᱟ ᱥᱟᱶᱛᱮ ᱟᱵᱚ ᱱᱚᱣᱟ ᱨᱚᱛᱷᱚ ᱡᱟᱛᱛᱨᱟ ᱞᱟᱹᱜᱤᱫ ᱢᱮᱱᱫᱚ ᱥᱨᱤ ᱜᱚᱱᱫᱤᱪᱟ ᱨᱚᱛᱷᱚ ᱡᱟᱛᱛᱨᱟ ᱢᱤᱫ ᱥᱮᱨᱢᱟ ᱨᱮ ᱢᱤᱫ ᱫᱷᱟᱣ ᱦᱩᱭᱩᱜᱼᱟ ᱚᱱᱟ ᱜᱚᱱᱫᱤᱪᱟ ᱨᱚᱛᱷᱚ ᱡᱟᱛᱛᱨᱟ ᱨᱮ ᱦᱟᱡᱟᱨ ᱦᱟᱡᱟᱨ ᱥᱟᱭᱯᱩᱬᱥᱤ ᱦᱚᱲ ᱠᱚ ᱦᱮᱡ ᱠᱟᱛᱮᱫ ᱟᱵᱚᱣᱟᱜ ᱱᱚᱣᱟ ᱜᱚᱲᱚᱼᱜᱚᱯᱲᱚ ᱨᱮ ᱨᱚᱛᱷᱚ ᱴᱟᱬᱟᱨᱮ ᱨᱚᱛᱷᱚ ᱜᱟᱹᱰᱤ ᱚᱨ ᱨᱮ ᱥᱟᱱᱟᱢ ᱠᱚ ᱜᱚᱲᱚ ᱥᱚᱯᱚᱦᱚᱫ ᱠᱚ ᱮᱢᱟ ᱢᱟ ᱛᱚᱵᱮ ᱱᱤᱭᱟᱹ ᱠᱚᱛᱮ ᱜᱮ ᱡᱚᱛᱚ ᱜᱤᱫᱽᱨᱟᱹ ᱦᱚᱯᱚᱱ ᱟᱨ ᱵᱟᱝᱢᱟ ᱟᱹᱜᱤᱞ ᱦᱟᱯᱲᱟᱢ ᱦᱚᱯᱚᱱ ᱠᱚ ᱥᱟᱱᱟᱢ ᱠᱚᱠᱚ ᱧᱮᱞ ᱥᱮᱪᱮᱫᱚᱜ ᱠᱟᱱᱟ